ᱥᱟᱦᱟᱱ ᱨᱮ ᱤᱥᱤᱱ ᱫᱚ ᱟᱹᱰᱤ ᱠᱚᱥᱴᱚ ᱜᱮᱭᱟ ᱪᱤᱠᱟᱹᱛᱮ ᱥᱟᱦᱟᱱ ᱥᱟᱠᱟᱢ ᱧᱟᱢ ᱟᱹᱜᱩ ᱦᱩᱭᱩᱜᱼᱟ ᱛᱚᱵᱮᱭᱮᱱᱟ ᱚᱱᱟᱫᱚᱢ ᱴᱷᱮᱠᱟᱣᱟ ᱟᱨ ᱥᱟᱦᱟᱱᱛᱮ ᱤᱥᱤᱱ ᱫᱚ ᱟᱹᱰᱤ ᱡᱟᱞᱟ ᱜᱮᱭᱟ ᱪᱤᱠᱟᱹᱛᱮ ᱥᱮᱛᱟᱜ ᱟᱹᱭᱩᱵᱽ ᱪᱩᱞᱦᱟᱹ ᱨᱮᱭᱟᱜ ᱛᱚᱨᱚᱡ ᱜᱤᱰᱤ ᱦᱩᱭᱩᱜᱼᱟ ᱤᱱᱟᱹ ᱯᱚᱨᱮ ᱪᱩᱞᱦᱟᱹ ᱪᱷᱚᱪ ᱦᱩᱭᱩᱜᱼᱟ ᱤᱱᱟᱹ ᱯᱚᱨᱮ ᱥᱟᱦᱟᱱᱛᱮᱢ ᱤᱥᱤᱱ ᱞᱮᱠᱷᱟᱱ ᱟᱹᱰᱤ ᱥᱚᱠᱛᱚ ᱠᱚᱥᱴᱚ ᱢᱮᱱᱟᱜᱼᱟ ᱴᱩᱠᱩᱡ ᱪᱮᱞᱟᱝ ᱜᱷᱟᱥᱟᱣ ᱦᱚᱸ ᱟᱹᱰᱤ ᱥᱚᱠᱛᱚ ᱟᱸᱴᱟ ᱮᱱᱠᱷᱟᱱ ᱫᱚ ᱥᱟᱦᱟᱱᱛᱮ ᱤᱥᱤᱱ ᱫᱚ ᱟᱹᱰᱤ ᱢᱩᱥᱠᱤᱞ ᱜᱮᱭᱟ ᱪᱤᱠᱟᱹᱛᱮ ᱥᱮᱸᱜᱮᱞ ᱤᱲᱤᱡ ᱞᱮᱱᱠᱷᱟᱱ ᱚᱱᱟᱦᱚᱸ ᱚᱝ ᱚᱝᱼᱛᱮ ᱟᱹᱰᱤ ᱥᱚᱠᱛᱚ ᱢᱩᱥᱠᱤᱞᱮᱢ ᱵᱩᱡᱷᱟᱹᱣᱟ ᱱᱩᱱᱟᱹᱜ ᱜᱚᱨᱚᱢ ᱨᱮ ᱥᱟᱦᱟᱱ ᱛᱮᱫᱚ ᱟᱹᱰᱤ ᱢᱩᱥᱠᱤᱞᱟ ᱮᱱᱠᱷᱟᱱ ᱫᱚ ᱥᱟᱦᱟᱱ ᱫᱚ ᱚᱠᱟᱨᱮ ᱵᱟᱲᱜᱮ ᱡᱷᱟᱲᱜᱮ ᱨᱮᱫᱚᱢ ᱧᱟᱢᱟ ᱵᱩᱨᱩᱢ ᱪᱟᱞᱟᱜᱼᱟ ᱵᱩᱨᱩ ᱠᱷᱚᱱᱮᱢ ᱯᱟᱸᱦᱟ ᱟᱹᱜᱩᱭᱟ ᱛᱚᱵᱮᱼᱛᱚ ᱥᱟᱦᱟᱱ ᱟᱹᱜᱩᱭᱟᱢ ᱜᱟᱹᱰᱤᱡᱟᱢ ᱯᱟᱲᱟᱜᱟᱢ ᱛᱟᱥᱮ ᱨᱚᱦᱚᱲᱟᱢ ᱵᱮᱨᱮᱞᱟᱜᱼᱢᱟ ᱵᱟᱭ ᱡᱩᱞᱩᱜᱼᱟ ᱨᱚᱦᱚᱲ ᱦᱚᱪᱚᱭᱟᱢ ᱛᱚᱵᱮᱭᱮᱱᱟ ᱥᱟᱦᱟᱱ ᱛᱮᱫᱚ ᱩᱛᱩ ᱫᱟᱠᱟᱢ ᱤᱥᱤᱱᱟ ᱢᱮᱱᱠᱷᱟᱱ ᱟᱹᱰᱤᱜᱮ ᱢᱩᱥᱠᱤᱞᱟ ᱱᱩᱱᱟᱹᱜ ᱜᱚᱨᱚᱢ ᱨᱮ ᱥᱟᱦᱟᱱᱛᱮ ᱤᱥᱤᱱ ᱵᱟᱥᱟᱝ ᱫᱚ ᱚᱱᱟ ᱞᱟᱹᱜᱤᱫ ᱱᱮᱛᱟᱨ ᱫᱚ ᱜᱮᱥ ᱠᱚ ᱦᱟᱛᱟᱣᱮᱫᱟ ᱟᱨ ᱵᱟᱠᱷᱟᱱ ᱥᱚᱨᱠᱟᱨ ᱦᱚᱭ ᱮᱢᱟᱠᱚ ᱠᱟᱱᱟ ᱥᱚᱨᱠᱟᱨ ᱛᱮᱠᱷᱟᱱ ᱚᱱᱟ ᱮᱢ ᱞᱮᱱᱠᱷᱟᱱᱮ ᱚᱱᱟᱫᱚ ᱟᱹᱰᱤ ᱪᱮᱦᱨᱟ ᱤᱥᱤᱱ ᱵᱟᱥᱟᱝᱼᱦᱚᱸ ᱟᱞᱜᱟᱣᱟ ᱴᱩᱠᱩᱪ ᱪᱮᱞᱟᱝ ᱜᱷᱟᱥᱟᱣ ᱦᱚᱸ ᱵᱟᱭ ᱦᱩᱭᱩᱜᱼᱟ ᱛᱚᱨᱚᱡᱼᱦᱚᱸ ᱵᱟᱭ ᱜᱤᱰᱤ ᱦᱩᱭᱩᱜᱼᱟ ᱪᱩᱞᱦᱟᱹ ᱨᱮᱱᱟᱜ ᱛᱚᱨᱚᱪ ᱵᱟᱝ ᱜᱤᱰᱤ ᱠᱟᱛᱮᱫ ᱪᱷᱚᱸᱪ ᱦᱚᱸ ᱵᱟᱝ ᱦᱩᱭᱩᱜᱼᱟ ᱮᱱᱠᱷᱟᱱ ᱴᱩᱠᱪ ᱪᱮᱞᱟᱝᱼᱦᱚᱸ ᱟᱹᱰᱤ ᱟᱞᱜᱟ ᱛᱮᱜᱮᱢ ᱜᱷᱟᱥᱟᱣ ᱢᱟᱸᱡᱟᱣᱟ ᱟᱨᱮᱢ ᱤᱥᱤᱱ ᱵᱟᱥᱟᱝᱼᱟ ᱟᱨ ᱜᱮᱥ ᱨᱮᱱᱟᱜ ᱤᱥᱤᱱ ᱵᱟᱥᱟᱝ ᱫᱚ ᱟᱹᱛᱩ ᱫᱤᱥᱚᱢ ᱦᱚᱲ ᱫᱚ ᱵᱟᱝᱞᱮ ᱠᱩᱥᱤᱭᱟᱜᱼᱟ ᱟᱞᱮᱫᱚ ᱟᱹᱛᱩ ᱫᱤᱥᱚᱢ ᱦᱚᱲ ᱫᱚ ᱠᱚᱥᱴᱚ ᱨᱮᱦᱚᱸ ᱥᱟᱦᱟᱱ ᱛᱮᱜᱮ ᱡᱟᱦᱟᱸ ᱠᱟᱛᱮᱫ ᱠᱚᱥᱴᱚ ᱠᱚᱥᱴᱚ ᱛᱮᱞᱮ ᱧᱟᱢ ᱟᱹᱜᱩᱭᱟ ᱟᱨ ᱥᱟᱦᱟᱱ ᱛᱮᱜᱮ ᱟᱞᱮᱫᱚᱞᱮ ᱤᱥᱤᱱ ᱵᱟᱥᱟᱝᱼᱟ ᱥᱟᱦᱟᱱᱛᱮ ᱤᱥᱤᱱ ᱵᱟᱥᱟᱝᱼᱟᱜ ᱫᱚ ᱟᱹᱰᱤ ᱥᱤᱵᱤᱞ ᱵᱩᱡᱷᱟᱹᱜᱼᱟ ᱟᱨ ᱜᱮᱥᱛᱮ ᱤᱥᱤᱱᱟᱞᱮ ᱚᱱᱟᱫᱚ ᱟᱞᱮᱫᱚ ᱵᱟᱝ ᱥᱤᱵᱤᱞ ᱞᱮᱭᱟ ᱚᱱᱟ ᱞᱟᱹᱜᱤᱫ ᱟᱞᱮᱫᱚ ᱡᱟᱦᱟᱸ ᱛᱤᱱᱟᱹᱜ ᱠᱚᱥᱴᱚ ᱠᱟᱛᱮᱫ ᱨᱮᱦᱚᱸ ᱥᱟᱦᱟᱱᱞᱮ ᱧᱟᱢᱟ ᱟᱹᱜᱩᱭᱟᱞᱮ ᱯᱟᱲᱟᱜᱟᱞᱮ ᱟᱨ ᱥᱟᱦᱟᱱ ᱛᱮᱜᱮᱞᱮ ᱤᱥᱤᱱ ᱵᱟᱥᱟᱝᱼᱟ ᱟᱨ ᱪᱩᱞᱦᱟᱹ ᱨᱮᱱᱟᱜ ᱛᱚᱨᱚᱡ ᱥᱮᱛᱟᱜ ᱟᱹᱭᱩᱵᱽᱼᱞᱮ ᱜᱤᱰᱤ ᱨᱮᱦᱚᱸ ᱟᱹᱲᱤᱥ ᱵᱟᱝᱞᱮ ᱵᱩᱡᱷᱟᱹᱣᱟ ᱟᱨ ᱴᱩᱠᱩᱡ ᱪᱮᱞᱟᱝ ᱜᱟᱥᱟᱣ ᱦᱚᱸ ᱟᱹᱲᱤᱥ ᱵᱟᱝᱞᱮ ᱵᱩᱡᱷᱟᱹᱣᱟ ᱟᱞᱮᱫᱚ ᱥᱟᱦᱟᱱ ᱨᱮᱭᱟᱜ ᱤᱥᱤᱱ ᱵᱟᱥᱟᱝᱼᱟᱜ ᱜᱮ ᱥᱤᱵᱤᱞᱼᱞᱮ ᱵᱩᱡᱷᱟᱹᱣ ᱠᱟᱜᱼᱟ ᱚᱱᱟ ᱞᱟᱹᱜᱤᱫ ᱡᱟᱦᱟᱸ ᱛᱤᱱᱟᱹᱜ ᱠᱚᱥᱴᱚᱜ ᱨᱮᱦᱚᱸ ᱟᱞᱮᱫᱚ ᱥᱟᱦᱟᱱ ᱨᱮᱱᱟᱜ ᱤᱥᱤᱱ ᱵᱟᱥᱟᱝ ᱜᱮᱞᱮ ᱡᱚᱢᱟ ᱟᱫᱚ ᱢᱳᱫᱤ ᱟᱞᱮᱫᱚ ᱵᱟᱭ ᱮᱢᱠᱟᱫ ᱞᱮᱭᱟ ᱟᱫᱚ ᱮᱴᱟᱜ ᱦᱚᱲ ᱠᱚᱠᱚ ᱮᱢᱠᱟᱫ ᱠᱚ ᱨᱮᱦᱚᱸ ᱚᱨᱫᱷᱮᱠ ᱫᱚ ᱜᱮᱥ ᱛᱮᱫᱚ ᱵᱟᱠᱚ ᱤᱥᱤᱱᱟ ᱟᱫᱚ ᱟᱞᱮᱫᱚ ᱥᱟᱦᱟᱱ ᱛᱮᱜᱮ ᱡᱟᱹᱥᱛᱤ ᱠᱟᱨ ᱛᱮᱞᱮ ᱤᱥᱤᱱᱟ